ᱟᱞᱮ ᱱᱚᱸᱰᱮ ᱩᱛᱛᱚᱨ ᱫᱤᱱᱟᱡᱽᱯᱩᱨ ᱨᱮᱫᱚ ᱪᱚᱵᱽᱵᱤᱥ ᱜᱷᱚᱱᱴᱟ ᱴᱤᱵᱷᱤ ᱪᱮᱱᱮᱞ ᱟᱹᱫ ᱠᱷᱚᱱ ᱠᱷᱚᱵᱚᱨ ᱫᱚᱞᱮ ᱧᱟᱢᱟ ᱥᱮ ᱢᱳᱵᱟᱭᱮᱞ ᱤᱭᱩᱴᱩᱵᱽ ᱠᱷᱚᱱᱦᱚᱸ ᱠᱷᱚᱨᱚᱵᱞᱮ ᱵᱟᱲᱟᱭ ᱫᱟᱲᱮᱼᱟ ᱥᱮ ᱯᱚᱛᱤᱫᱤᱱ ᱠᱷᱚᱵᱚᱨ ᱠᱟᱜᱚᱡᱽ ᱠᱷᱚᱱ ᱦᱚᱸᱞᱮ ᱵᱟᱰᱟᱭᱟ ᱚᱠᱟᱨᱮ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱚᱱᱟ ᱯᱟᱲᱦᱟᱣ ᱠᱟᱛᱮᱫ ᱜᱤ ᱚᱱᱟ ᱢᱟᱫᱽᱫᱷᱚᱢ ᱛᱮᱜᱮ ᱞᱮ ᱵᱟᱲᱟᱭ ᱫᱟᱲᱮᱭᱟᱜᱼᱟ